ᱞᱟᱦᱟ ᱫᱚ ᱟᱵᱚ ᱥᱟᱱᱛᱟᱞ ᱠᱚᱲᱟ ᱦᱚᱯᱚᱱ ᱫᱚ ᱥᱮᱸᱫᱽᱨᱟ ᱠᱟᱨᱠᱟ ᱵᱚᱱ ᱪᱟᱞᱟᱜ ᱠᱟᱱ ᱛᱟᱦᱮᱱ

ᱡᱟᱜᱟ ᱠᱷᱚᱱ ᱟᱨ ᱢᱤᱫ ᱡᱟᱭᱜᱟ ᱥᱮᱸᱫᱽᱨᱟ ᱱᱮᱛᱟᱨ ᱫᱚ ᱥᱮᱸᱫᱽᱨᱟ ᱫᱚ ᱵᱟᱹᱭ ᱵᱟᱹᱭ ᱛᱮ ᱪᱟᱵᱟᱜ ᱤᱫᱤᱭᱱᱟ ᱥᱮᱵᱚᱱ ᱠᱚᱢᱟᱣ ᱠᱮᱫᱟ ᱱᱮᱛᱟᱨ ᱫᱚ ᱧᱮᱞᱚᱜ ᱠᱟᱱᱟ ᱫᱷᱚᱨᱚᱢ ᱱᱤᱭᱟᱹ ᱛᱮᱜᱮ ᱢᱤᱫ ᱡᱟᱜᱟ ᱠᱷᱚᱱ ᱥᱮ ᱢᱤᱫ ᱫᱤᱥᱚᱢ ᱠᱷᱚᱱ ᱟᱨ ᱢᱤᱫ ᱫᱤᱥᱚᱢ ᱪᱟᱞᱟᱜ ᱠᱟᱱᱟ ᱠᱚ ᱢᱤᱫ ᱯᱚᱨᱤᱵᱟᱨ ᱥᱟᱞᱟᱜ ᱥᱮ ᱡᱟᱦᱟᱸ ᱠᱚᱠᱚ ᱵᱚᱸᱜᱟ ᱵᱩᱨᱩᱭᱮᱫᱼᱟ ᱛᱤᱱᱟᱹᱜ ᱜᱟᱱ ᱠᱚ ᱡᱟᱣᱨᱟᱜ ᱠᱟᱱᱟ ᱩᱱᱠᱩ ᱥᱟᱱᱟᱢ ᱦᱚᱲ ᱱᱤᱭᱟᱹ ᱛᱮ ᱢᱤᱫ ᱥᱚᱢᱚᱭ ᱡᱟᱦᱟᱸ ᱠᱚ ᱯᱩᱡᱟᱹᱭ ᱥᱚᱢᱚᱭ ᱥᱮ ᱡᱟᱦᱟᱸ ᱫᱟᱜ ᱫᱩᱞ ᱥᱮ ᱡᱟᱦᱟᱱ ᱞᱮᱠᱟᱱᱟᱜ ᱯᱩᱡᱟᱹ ᱡᱚᱠᱷᱚᱱ ᱦᱩᱭᱩᱜ ᱠᱟᱱ ᱛᱟᱠᱚᱣᱟ ᱚᱱᱩᱥᱴᱷᱟᱱ ᱩᱱ ᱥᱚᱢᱚᱭ ᱫᱚ ᱟᱨ ᱢᱤᱫ ᱡᱟᱭᱜᱟ ᱠᱚ ᱥᱮᱱᱚᱜ ᱠᱟᱱᱟ ᱟᱨ ᱵᱤᱥᱮᱥ ᱠᱟᱭᱛᱮ ᱱᱮᱛᱟᱨ ᱫᱚ ᱧᱮᱞᱚᱜ ᱠᱟᱱᱟ ᱧᱮᱞᱚᱜ ᱠᱟᱱᱟ ᱡᱮ ᱠᱩᱲᱤ ᱠᱚᱲᱟ ᱥᱮ ᱵᱚᱱᱫᱷᱩ ᱵᱟᱱᱫᱷᱚᱵᱽ ᱠᱚ ᱪᱟᱞᱟᱜ ᱠᱟᱱᱟ ᱢᱤᱫ ᱫᱤᱥᱚᱢ ᱠᱷᱚᱱ ᱢᱤᱫ ᱫᱤᱥᱚᱢ ᱡᱟᱦᱟᱸ ᱫᱚ ᱵᱟᱝᱞᱟ ᱛᱮᱠᱚ ᱢᱮᱛᱟᱜ ᱠᱟᱱᱟ ᱴᱩᱨ ᱮᱱᱡᱚᱭ ᱠᱚ ᱪᱟᱞᱟᱜ ᱠᱟᱱᱟ ᱱᱮᱛᱟᱨ ᱫᱚ ᱞᱟᱦᱟ ᱫᱚ ᱚᱱᱠᱟ ᱫᱚ ᱵᱟᱠᱚ ᱪᱟᱞᱟᱜ ᱠᱟᱱ ᱛᱟᱦᱮᱱᱟ ᱥᱮᱸᱫᱽᱨᱟ ᱠᱟᱨᱠᱟ ᱠᱤᱱᱛᱩ ᱱᱮᱛᱟᱨ ᱫᱚ

ᱚᱱᱟ ᱛᱩᱞᱩᱱᱟᱭ ᱟᱜᱮ ᱞᱟᱦᱟ ᱫᱚ ᱪᱟᱞᱟᱜ ᱠᱟᱱ ᱛᱟᱦᱮᱱᱟ ᱥᱮᱸᱫᱽᱨᱟ ᱠᱟᱨᱠᱟ ᱵᱟᱫᱽᱫᱷᱚᱛᱟᱢᱩᱞᱚᱠ ᱱᱮᱛᱟᱨ ᱫᱚᱠᱚ ᱪᱟᱞᱟᱜ ᱠᱟᱱᱟ ᱮᱱᱡᱚᱭ ᱥᱮ ᱨᱟᱹᱥᱠᱟᱹ ᱞᱟᱹᱜᱤᱫ ᱯᱷᱩᱨᱛᱤ ᱢᱟᱨᱟᱣ